ᱟᱪᱪᱷᱟ ᱫᱟᱫᱟ ᱱᱚᱣᱟ ᱫᱚ ᱥᱟᱦᱟᱡᱩᱲᱤ ᱥᱟᱵ ᱠᱟᱫᱟᱭ ᱥᱮ ᱦᱮᱸ ᱨᱮᱸᱥᱛᱳᱨᱟ ᱚᱻ ᱛᱚ ᱟᱹᱞᱤᱧ ᱡᱚᱢᱟᱜ ᱞᱤᱧ ᱚᱰᱟᱨ ᱮᱫ ᱛᱟᱦᱮᱱ ᱦᱮᱸ ᱛᱚ ᱡᱚᱢᱟᱜ ᱫᱚ ᱟᱱᱰᱟ ᱮᱜᱽᱨᱳᱞ ᱢᱚᱬᱮ ᱜᱚᱴᱮᱱ ᱢᱤᱴᱷᱟᱭ ᱟᱨ ᱫᱚᱥᱴᱤ ᱢᱤᱥᱴᱤ ᱦᱮᱸ ᱛᱚ ᱦᱮᱸ ᱵᱮᱥᱤ ᱴᱟᱭᱤᱢ ᱵᱟᱝ ᱠᱟᱛᱮᱫ ᱟᱹᱞᱤᱧ ᱱᱤᱛᱚᱜ ᱨᱮᱸᱜᱮᱡᱽ ᱴᱟᱭᱤᱢ ᱨᱮ ᱢᱮᱱᱟᱜ ᱞᱤᱧᱟ ᱠᱟᱹᱴᱤᱡ ᱡᱚᱞᱫᱤ ᱫᱷᱟᱨᱟ ᱵᱮᱱ ᱟᱹᱜᱩᱭᱟ ᱟᱫᱷ ᱜᱷᱚᱱᱴᱟ ᱛᱮᱵᱮᱱ ᱟᱹᱜᱩ ᱟᱹᱞᱤᱧᱟ ᱦᱮᱸ ᱟᱨ ᱛᱤᱱᱟᱹᱜ ᱜᱟᱱ ᱞᱟᱜᱟᱜᱼᱟ ᱚᱱᱟᱫᱚ ᱵᱤᱞ ᱥᱟᱶ ᱵᱮᱱ ᱟᱹᱜᱩ ᱟᱹᱞᱤᱧᱟ ᱱᱚᱰᱮᱜᱮ ᱯᱚᱭᱥᱟ ᱫᱚᱞᱤᱧ ᱮᱚᱜᱼᱟ ᱦᱮᱸ

ᱦᱳᱭ ᱞᱚᱜᱚᱱ ᱫᱷᱟᱨᱟ ᱵᱮᱱ ᱟᱹᱜᱩᱭᱟ ᱟᱹᱞᱤᱧ ᱱᱚᱰᱮ ᱜᱮ ᱢᱮᱱᱟᱜ ᱞᱤᱧᱟ ᱦᱳᱭ